ᱦᱮᱸ ᱚᱠᱟ ᱠᱷᱚᱱ ᱯᱮ ᱢᱮᱱᱮᱫᱼᱟ ᱟᱪᱪᱷᱟ ᱦᱳᱭ

ᱦᱳᱭ ᱫᱤᱠᱩ ᱜᱮᱧ ᱢᱮᱱ ᱢᱮᱱᱮᱫᱼᱟ ᱦᱮᱸ ᱪᱟᱞᱟᱜ ᱠᱟᱱ ᱜᱮᱭᱟ ᱪᱟᱞᱟᱣ ᱵᱟᱲᱟᱜ ᱠᱟᱱ ᱜᱮᱭᱟ ᱱᱤᱛᱚᱝ ᱦᱳᱭ ᱮᱱᱮᱡ ᱠᱟᱱᱟᱞᱮ ᱱᱟᱯᱟᱭ ᱜᱮ ᱦᱚᱸ ᱦᱤᱡᱩᱜ ᱠᱟᱱ ᱜᱮᱭᱟ ᱠᱚ ᱡᱚ ᱡᱚᱴᱟᱣ ᱠᱚ ᱦᱮᱡ ᱵᱟᱲᱟᱜ ᱠᱟᱱ ᱜᱮᱭᱟ ᱠᱚ ᱡᱚᱛᱚ ᱞᱮᱠᱟ ᱜᱮ ᱫᱤᱱᱚᱢ ᱜᱮᱞᱮ ᱮᱱᱮᱡ ᱠᱟᱱ ᱜᱮᱭᱟ ᱦᱚᱸ ᱰᱮᱞᱤ ᱜᱮ ᱦᱩᱭᱩᱜ ᱠᱟᱱᱟ ᱥᱮ ᱥᱮᱛᱟᱜ ᱦᱚᱸ ᱠᱟᱹᱴᱤᱡ ᱥᱮᱛᱟᱜ ᱦᱚᱸ ᱡᱩᱫᱤ ᱠᱚᱢ ᱥᱚᱢᱞᱮ ᱦᱮᱡ ᱵᱟᱲᱟ ᱧᱚᱜᱚᱜᱼᱟ ᱟᱨ ᱛᱟᱨᱟᱥᱤᱧ ᱵᱮᱲᱟ ᱞᱮ ᱮᱱᱮᱡ ᱠᱟᱱᱟ ᱛᱟᱨᱟᱥᱤᱧ ᱵᱮᱲᱟ ᱵᱟᱹᱲᱛᱤ ᱮᱱᱮᱡ ᱠᱟᱱᱟ ᱞᱮ ᱮᱱᱦᱤᱞᱳᱜ ᱫᱚ ᱮᱠᱥᱟᱨᱥᱟᱭᱤᱡ ᱦᱚᱸ ᱟᱨ ᱦᱮᱸ ᱦᱮᱸ ᱴᱷᱤᱠ ᱥᱟᱹᱦᱤᱡ ᱮᱠᱥᱟᱥᱟᱭᱤᱡ ᱪᱟᱞᱟᱜ ᱠᱟᱱᱟ ᱦᱳᱭ ᱦᱳᱭ ᱦᱳᱭ ᱮᱱᱮᱡ ᱠᱟᱱᱜᱮᱭᱟ ᱞᱮ ᱫᱤᱱ ᱜᱮ ᱦᱳᱭ ᱦᱳᱭ ᱦᱳᱭ ᱟᱨ ᱢᱟᱥᱮ ᱫᱚ ᱠᱷᱚᱵᱳᱨ ᱫᱚ ᱪᱮᱫ ᱞᱮᱠᱟ ᱟᱫᱚᱢ ᱟᱪᱪᱷᱟ ᱟᱨ ᱦᱳᱭ ᱦᱳᱭ ᱟᱨ ᱪᱮᱫ ᱞᱮᱠᱟ ᱱᱤᱛᱚᱝ ᱫᱚ ᱯᱷᱩᱴᱵᱚᱞ ᱠᱷᱮᱞ ᱵᱟᱲᱟ ᱠᱳᱪᱤᱝ ᱠᱚ ᱪᱟᱞᱟᱜ ᱠᱟᱱᱟ ᱥᱮ ᱵᱟᱝ ᱜᱮ ᱟᱪᱪᱷᱟ ᱦᱮᱸ ᱟᱫᱚ ᱵᱟᱠᱷᱟᱱ ᱫᱚ ᱦᱩᱱᱟᱹᱝ ᱦᱳᱭ ᱦᱳᱭ ᱚᱱᱟ ᱜᱮᱞᱮ ᱜᱟᱯᱟᱞ ᱢᱟᱨᱟᱣ ᱵᱟᱲᱟᱜ ᱠᱟᱱ ᱛᱟᱦᱮᱫ ᱫᱚ ᱦᱳᱭ ᱚᱱᱠᱟ ᱞᱮᱠᱷᱟᱱ ᱫᱚ ᱵᱟᱠᱷᱟᱱ ᱫᱚ ᱠᱳᱪᱤᱝᱢᱮ ᱢᱟ ᱦᱳᱭ ᱦᱳᱭ ᱦᱳᱭ ᱦᱳᱭ ᱦᱳᱭ ᱦᱳᱭ ᱦᱳᱭ ᱦᱳᱭ

ᱟᱪᱪᱷᱟ ᱦᱳᱭ ᱤᱧ ᱞᱟᱹᱭ ᱟᱠᱚᱣᱟᱹᱧ ᱮᱱᱠᱷᱟᱱ ᱦᱳᱭ ᱜᱟᱯᱟᱞᱢᱟᱨᱟᱣ ᱵᱟᱲᱟᱜ ᱠᱟᱱᱜᱮᱭᱟᱞᱮ ᱡᱮ ᱱᱤᱛᱚᱜ ᱱᱟᱦᱟᱜ ᱠᱷᱟᱱ ᱵᱚ ᱪᱟᱞᱟᱜᱼᱟ ᱡᱮᱢᱚᱱ ᱠᱟᱹᱴᱤᱡ ᱵᱚ ᱮᱠᱥᱟᱨ ᱥᱟᱭᱤᱡ ᱟᱵᱚ ᱟᱡ ᱴᱷᱮᱱ ᱠᱟᱹᱴᱤᱡ ᱞᱟᱹᱭ ᱧᱚᱜ ᱟᱵᱚᱱ ᱠᱷᱟᱱᱮ ᱮᱱᱛᱮ ᱦᱚᱸ ᱪᱮᱠᱟ ᱛᱮᱛᱚ ᱱᱟᱦᱟᱜ ᱮ ᱟᱹᱰᱤ ᱰᱷᱮᱨ ᱚᱱᱠᱟ ᱮᱱᱮᱡ ᱞᱟᱹᱜᱤᱫ ᱤᱱᱴᱟᱨᱮᱥᱴ ᱥᱮᱱᱚᱜ ᱞᱟᱹᱜᱤᱫ ᱱᱤᱛᱚᱝ ᱦᱟᱜ ᱥᱩᱨ ᱥᱮᱴᱮᱨ ᱡᱟᱣᱨᱟᱜ ᱠᱟᱱᱟ ᱮᱱᱠᱷᱟᱱ ᱱᱤᱛᱚᱝ ᱠᱷᱚᱱ ᱠᱟᱹᱴᱤᱡ ᱛᱮᱭᱟᱨᱤ ᱤᱫᱤ ᱠᱷᱟᱱ ᱫᱚ ᱱᱟᱦᱟᱜ ᱱᱟᱯᱟᱭ ᱛᱮ ᱜᱟᱱᱚᱜᱼᱟ ᱮᱱᱮᱡ

ᱦᱳᱭ ᱟᱨ ᱥᱩᱵᱤᱫᱷᱟ ᱠᱚᱫᱚ ᱢᱟᱥᱮ ᱪᱮᱫ ᱞᱮᱠᱟ ᱟᱨ ᱰᱮᱨᱮᱥ ᱠᱚ ᱵᱚᱞ ᱠᱚ ᱦᱳᱭ ᱦᱳᱭ ᱟᱨ ᱡᱚᱢ ᱧᱩ ᱠᱚᱫᱚ ᱦᱳᱭ ᱡᱚᱛᱚᱣᱟᱜ ᱜᱮ ᱥᱩᱵᱤᱫᱷᱟ ᱫᱚ ᱡᱚᱛᱚᱣᱟᱜ ᱜᱮ ᱱᱟᱦᱟᱜ ᱢᱮᱱᱟᱜᱼᱟ ᱟᱪᱪᱷᱟ ᱦᱳᱭ ᱦᱳᱭ ᱦᱳᱭ ᱦᱳᱭ ᱱᱤᱭᱟᱹ ᱫᱷᱚᱢ ᱟᱹᱰᱤ ᱪᱷᱩᱴᱟᱹᱣ ᱦᱩᱭᱩᱜᱼᱟ ᱦᱳᱭ ᱟᱪᱪᱷᱟ ᱦᱳᱭ ᱦᱳᱭ ᱛᱚ ᱮᱱᱠᱷᱟᱱ ᱦᱟᱜ ᱦᱳᱭ ᱚᱱᱠᱟ ᱜᱮ ᱱᱤᱛᱚᱝ ᱦᱚᱸ ᱠᱟᱹᱴᱤᱡ ᱴᱷᱤᱠ ᱛᱮᱭᱟᱨᱤ ᱦᱩᱭᱩᱜᱼᱟ ᱢᱮᱛᱟᱣᱠᱚ ᱠᱟᱱ ᱜᱤᱭᱟᱹᱧ ᱡᱚᱛᱚ ᱵᱚ ᱪᱟᱞᱟᱜᱼᱟ ᱢᱮᱱᱛᱮ ᱢᱮᱛᱟᱣᱠᱚ ᱠᱚᱜᱮᱭᱟᱹᱧ ᱢᱮᱱ ᱫᱚ ᱦᱳᱭ ᱡᱚᱛᱚᱱᱟᱜ ᱠᱷᱚᱵᱚᱨ ᱦᱟᱛᱟᱣ ᱠᱮᱫᱞᱤᱧ ᱦᱟᱜ ᱩᱱᱤ ᱴᱷᱮᱱ ᱮᱱᱠᱷᱟᱱ ᱢᱟᱱᱮ ᱦᱚᱸ ᱪᱟᱞᱟᱜᱼᱟ ᱜᱟᱯᱟ ᱢᱮᱭᱟᱝ ᱥᱮᱫ ᱜᱮ ᱮᱱᱠᱷᱟᱱ ᱦᱟᱜ ᱦᱳᱭ ᱦᱳᱭ ᱦᱳᱭ ᱟᱪᱪᱷᱟ ᱦᱳᱜ ᱴᱷᱤᱠ ᱜᱮᱭᱟ ᱢᱟᱛᱚᱵᱮ ᱮᱱᱠᱷᱟᱱ ᱪᱟᱞᱟᱜ ᱠᱟᱧᱟᱱᱧ ᱜᱟᱯᱟ ᱢᱮᱭᱟᱝ ᱦᱟᱜ ᱦᱳᱭ ᱛᱟᱦᱮᱱ ᱠᱟᱱ ᱜᱮᱭᱟᱵᱤᱱ ᱪᱮ ᱚᱲᱟᱜ ᱠᱚᱨᱮ ᱱᱟᱦᱟᱜ ᱦᱳᱭ ᱴᱷᱤᱠ ᱢᱟ ᱛᱚᱵᱮ ᱮᱱᱠᱷᱟᱱ ᱦᱳᱭ ᱦᱳᱭ ᱡᱳᱜᱟᱡᱳᱜ ᱟᱹᱞᱤᱧ ᱦᱟᱜ ᱠᱷᱟᱱ ᱦᱳᱭ ᱦᱳᱭ ᱦᱳᱭ ᱦᱳᱭ ᱦᱳᱭ ᱴᱷᱤᱠ ᱜᱮᱭᱟ ᱦᱳᱭ ᱢᱟ ᱴᱷᱤᱠ ᱦᱳᱭ